ᱤᱧᱟᱹᱜ ᱥᱟᱶᱛᱟ ᱞᱟᱠᱪᱟᱨ ᱨᱮ ᱵᱟᱯᱞᱟ ᱫᱚ ᱟᱹᱰᱤ ᱢᱟᱨᱟᱝ ᱛᱮᱜᱮ ᱯᱟᱥᱱᱟᱣ ᱢᱮᱱᱟᱜ ᱟᱠᱟᱫᱟ ᱦᱚᱲ ᱫᱚ ᱯᱟᱹᱦᱤᱞ ᱟᱹᱨᱤᱪᱟᱹᱞᱤ ᱥᱮ ᱯᱟᱹᱦᱤᱞ ᱦᱟᱯᱲᱟᱢ ᱠᱚᱣᱟᱜ ᱟᱹᱨᱤᱪᱟᱹᱞᱤ ᱛᱮᱜᱮ ᱵᱟᱯᱞᱟ ᱨᱮᱱᱟᱜ ᱠᱟᱹᱢᱤ ᱦᱚᱨᱟ ᱠᱚᱫᱚ ᱠᱚ ᱪᱟᱞᱟᱣ ᱟᱹᱜᱩᱭᱮᱫᱟ ᱟᱨ ᱚᱱᱟ ᱟᱹᱨᱤᱪᱟᱹᱞᱤ ᱜᱮᱠᱚ ᱯᱟᱸᱡᱟᱭᱟ